ᱟᱞᱮ ᱴᱚᱴᱷᱟᱨᱮ ᱢᱤᱫᱴᱟᱝ ᱧᱩᱛᱩᱢᱟᱱ ᱞᱩᱜᱩ ᱵᱩᱨᱩ ᱢᱮᱱᱟᱜᱼᱟ ᱚᱱᱟ ᱫᱚ ᱰᱟᱱᱵᱟᱲᱤ ᱡᱮᱞᱟ ᱨᱮ ᱯᱟᱲᱟᱜᱼᱟ ᱞᱩᱜᱩ ᱵᱩᱨᱩ ᱫᱚ ᱤᱭᱟᱹ ᱥᱚᱨᱦᱟᱭ ᱠᱩᱱᱟᱹᱢᱤ ᱨᱮ ᱵᱚᱸᱜᱟ ᱦᱩᱭᱩᱜᱼᱟ ᱟᱨ ᱚᱸᱰᱮ ᱫᱚ ᱟᱭᱢᱟ ᱥᱟᱸᱜᱷᱟᱨᱤᱭᱟᱹ ᱠᱚ ᱦᱤᱡᱩᱜᱼᱟ ᱚᱸᱰᱮ ᱫᱚ ᱟᱹᱰᱤ ᱥᱟᱺᱜᱤᱧ ᱥᱟᱺᱜᱤᱧ ᱠᱚᱨᱮᱱ ᱡᱟᱦᱟᱸ ᱞᱮᱠᱟ ᱟᱥᱟᱢ ᱵᱮᱝᱜᱚᱞ ᱟᱥᱟᱢ ᱵᱮᱝᱜᱚᱞ ᱱᱮᱯᱟᱞ ᱠᱚᱨᱮᱱ ᱥᱟᱱᱛᱟᱲ ᱠᱚᱠᱚ ᱦᱤᱡᱩᱜᱼᱟ ᱟᱨ ᱚᱸᱰᱮᱱᱟᱜ ᱵᱚᱸᱜᱟ ᱵᱳᱨᱳ ᱠᱚᱠᱚ ᱧᱮᱞᱟ ᱞᱩᱜᱩ ᱵᱩᱨᱩ ᱫᱚ ᱢᱤᱫᱴᱟᱹᱝ ᱫᱷᱚᱨᱚᱢᱜᱟᱲ ᱠᱟᱱᱟ ᱚᱸᱰᱮ ᱫᱚ ᱫᱚᱨᱵᱟᱨ ᱪᱟᱹᱴᱟᱹᱱᱤ ᱨᱮ ᱢᱤᱫᱴᱟᱹᱝ ᱵᱚᱸᱜᱟ ᱥᱛᱷᱟᱱ ᱢᱮᱱᱟᱜᱼᱟ ᱚᱸᱰᱮ ᱠᱚ ᱵᱚᱸᱜᱟᱭᱟ ᱟᱨ ᱞᱩᱜᱩ ᱵᱩᱨᱩ ᱮᱭᱟᱭ ᱵᱩᱨᱩ ᱯᱟᱨᱚᱢ ᱠᱟᱛᱮ ᱞᱩᱜᱩ ᱵᱟᱵᱟ ᱟᱨ ᱞᱩᱜᱩ ᱟᱭᱳᱣᱟᱜ ᱫᱚᱞᱟᱱ ᱚᱲᱟᱜ ᱢᱮᱱᱟᱜᱼᱟ ᱫᱚᱞᱟᱱ ᱚᱲᱟᱜ ᱨᱮ ᱚᱸᱰᱮ ᱡᱚᱛᱚ ᱠᱚ ᱜᱚᱴ ᱡᱚᱦᱟᱨᱚᱜᱼᱟ ᱡᱟᱦᱟᱭᱟᱜ ᱢᱚᱱᱮᱨᱮ ᱡᱟᱦᱟᱱᱟᱜ ᱢᱮᱱᱟᱜᱼᱟ ᱩᱱᱤ ᱚᱱᱟᱜᱮ ᱧᱟᱢᱟ ᱚᱱᱟ ᱠᱷᱟᱹᱛᱤᱨ ᱞᱩᱜᱩ ᱵᱩᱨᱩ ᱫᱚ ᱟᱹᱰᱤ ᱧᱩᱛᱩᱢᱟᱱ ᱡᱟᱜᱟ ᱠᱟᱱᱟ ᱚᱱᱟ ᱨᱮᱫᱚ ᱥᱟᱱᱛᱟᱲ ᱠᱚᱫᱚ ᱟᱹᱰᱤ ᱜᱮ ᱟᱹᱰᱤ ᱠᱚ ᱦᱤᱡᱩᱜᱼᱟ ᱚᱱᱟ ᱵᱚᱸᱜᱟ ᱞᱟᱹᱜᱤᱫ ᱛᱮ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱟᱨ ᱚᱸᱰᱮ ᱟᱵᱚᱣᱟᱜ ᱞᱩᱜᱩ ᱵᱟᱵᱟᱵ ᱟᱨ ᱞᱩᱜᱩ ᱟᱭᱳᱣᱟᱜ ᱛᱷᱩᱢ ᱫᱟᱲᱮ ᱛᱮ ᱡᱟᱦᱟᱭ ᱡᱟᱦᱟᱸ ᱞᱮᱠᱟᱭ ᱥᱮᱱ ᱟᱠᱟᱱᱟ ᱢᱮᱬᱦᱮᱫ ᱛᱤ ᱢᱮᱬᱦᱮᱫ ᱡᱟᱸᱜᱟ ᱚᱱᱠᱟᱜᱮ ᱨᱩᱣᱟᱹᱲᱟ ᱚᱱᱟ ᱵᱚᱦᱚᱜ ᱦᱟᱹᱥᱩ ᱱᱟ ᱞᱟᱡ ᱦᱟᱹᱥᱩ ᱚᱸᱰᱮᱢ ᱥᱮᱱ ᱞᱮᱱᱠᱷᱟᱱ ᱩᱱᱟᱹᱜ ᱡᱤᱭᱟᱹᱲ ᱩᱱᱟᱹᱜ ᱱᱟᱯᱟᱭ ᱵᱩᱡᱷᱟᱹᱜᱼᱟ ᱞᱟᱡᱨᱮ ᱨᱮᱸᱜᱮᱡ ᱪᱮ ᱡᱤᱣᱤᱨᱮ ᱢᱩᱞᱤᱱ ᱪᱮᱫ ᱦᱚᱸ ᱵᱟᱭ ᱵᱩᱡᱷᱟᱹᱜᱼᱟ ᱡᱤᱭᱟᱹᱲᱜᱮ ᱵᱩᱡᱷᱟᱹᱜᱼᱟ ᱵᱤᱱ ᱡᱚᱢᱛᱮ ᱨᱮᱦᱚᱸ ᱡᱤᱭᱟᱹᱲᱜᱮ ᱵᱩᱡᱷᱟᱹᱜᱼᱟ ᱟᱨ ᱚᱸᱰᱮ ᱫᱚ ᱢᱤᱫᱴᱟᱝ ᱟᱹᱰᱤᱢᱟᱨᱟᱝ ᱠᱟᱭᱨᱟ ᱡᱷᱟᱨᱱᱟ ᱢᱮᱱᱟᱜᱼᱟ ᱚᱱᱟ ᱡᱷᱟᱨᱱᱟ ᱨᱮᱫᱚ ᱠᱚ ᱞᱟᱹᱭᱟ ᱠᱟᱭᱨᱟ ᱫᱟᱨᱮ ᱟᱹᱰᱤ ᱫᱟᱨᱮᱭᱟ ᱠᱟᱱᱟ ᱚᱱᱟ ᱠᱟᱭᱨᱟ ᱫᱚ ᱚᱸᱰᱮᱜᱮ ᱛᱤᱭᱩᱜ ᱠᱟᱛᱮ ᱡᱚᱢ ᱞᱮᱠᱷᱟᱱ ᱫᱚ ᱵᱮᱥ ᱫᱚ ᱵᱮᱥ ᱜᱮᱭᱟ ᱟᱨ ᱚᱸᱰᱮ ᱠᱷᱚᱱ ᱡᱩᱫᱤ ᱞᱟᱛᱟᱨᱮᱢ ᱟᱬᱜᱚᱭᱟ ᱢᱮᱱᱟ ᱠᱚ ᱟᱫᱚ ᱚᱸᱰᱮ ᱫᱚᱠᱚ ᱠᱷᱟᱨᱟᱯᱟ ᱚᱱᱟ ᱪᱮᱠᱟ ᱠᱟᱭᱨᱟ ᱡᱷᱟᱨᱱᱟ ᱨᱮᱫᱚ ᱟᱹᱰᱤ ᱱᱤᱨᱚᱲ ᱱᱤᱨᱚᱲ ᱛᱮᱜᱮ ᱠᱚ ᱪᱟᱞᱟᱜᱼᱟ ᱩᱢ ᱵᱟᱲᱟ ᱠᱟᱛᱮ ᱠᱚ ᱪᱟᱞᱟᱜᱼᱟ ᱠᱟᱨᱞᱟ ᱠᱟᱭᱨᱟ ᱡᱷᱟᱨᱱᱟ ᱨᱮᱫᱚ ᱚᱸᱰᱮ ᱠᱚ ᱛᱤᱭᱩᱜ ᱠᱟᱛᱮ ᱚᱸᱰᱮ ᱜᱮᱠᱚ ᱡᱚᱢᱟ ᱟᱨ ᱟᱵᱚᱣᱟᱜ ᱢᱮᱱᱟᱜᱼᱟ ᱢᱤᱫᱴᱟᱹᱝ ᱥᱤᱛᱟᱹ ᱱᱟᱞᱟ ᱥᱤᱛᱟᱹ ᱱᱟᱞᱟ ᱫᱚ ᱟᱰᱤ ᱱᱤᱨᱚᱲ ᱟᱰᱤ ᱱᱟᱯᱟᱭ ᱚᱸᱰᱮ ᱫᱚ ᱥᱤᱛᱟᱹᱱᱟᱞᱟ ᱞᱩᱜᱩ ᱵᱩᱨᱩ ᱪᱮᱛᱟᱱ ᱠᱷᱚᱱ ᱟᱬᱜᱚᱱᱟ ᱞᱟᱛᱟᱨ ᱨᱮ ᱥᱤᱛᱟᱹᱱᱟᱞᱟ ᱡᱷᱟᱨᱱᱟ ᱟᱨ ᱡᱷᱟᱨᱱᱟᱨᱮ ᱚᱸᱰᱮ ᱫᱚ ᱜᱷᱟᱱᱴᱟ ᱵᱟᱲᱮ ᱢᱮᱱᱟᱜᱼᱟ ᱚᱱᱟ ᱜᱷᱟᱱᱴᱟ ᱵᱟᱲᱮ ᱫᱚ ᱡᱷᱟᱨᱱᱟ ᱫᱟᱜ ᱚᱱᱟ ᱵᱟᱲᱮ ᱨᱮ ᱜᱷᱟᱱᱴᱟ ᱟᱪᱩᱨᱚᱜᱼᱟ ᱚᱱᱟ ᱠᱷᱟᱹᱛᱤᱨ ᱚᱸᱰᱮ ᱫᱚᱠᱚ ᱢᱮᱱ ᱠᱟᱜᱼᱟ ᱞᱩᱜᱩ ᱵᱩᱨᱩ ᱜᱷᱟᱱᱴᱟ ᱵᱟᱲᱮ